ᱫᱤᱱᱟᱹᱢ ᱦᱤᱞᱳᱜ ᱨᱮᱭᱟᱜ ᱜᱟᱞᱢᱟᱨᱟᱣ ᱨᱮ ᱵᱮᱵᱚᱦᱟᱨ ᱦᱳᱭᱳᱜᱼᱟ ᱥᱟᱶᱛᱟᱲᱤ ᱯᱟᱹᱨᱥᱤᱛᱮ ᱠᱤᱪᱷᱩ ᱥᱟᱫᱷᱟᱨᱚᱱ ᱟᱹᱭᱩᱢᱟᱹᱱ ᱛᱮ ᱦᱤᱸᱥ ᱟᱨ ᱵᱷᱮᱱᱛᱟ ᱠᱟᱛᱷᱟ ᱫᱚ ᱪᱮᱫ ᱠᱟᱱᱟ ᱡᱮᱢᱚᱱ ᱟᱵᱚᱵᱚᱱ ᱞᱟᱹᱭᱟ ᱡᱮᱠᱷᱚᱱ ᱵᱟᱹᱦᱩ ᱧᱮᱞᱵᱚᱱ ᱪᱟᱞᱟᱜ ᱠᱷᱟᱱ ᱛᱚᱠᱷᱚᱱ ᱫᱚ ᱪᱮᱫ ᱱᱟᱶᱟ ᱵᱷᱟᱡᱟᱱ ᱧᱮᱞᱞᱮ ᱪᱟᱞᱟᱜ ᱠᱟᱱᱟ ᱪᱮᱫ ᱠᱚᱠᱚ ᱮᱢᱟᱫ ᱯᱮᱭᱟ ᱳ ᱚᱱᱮ ᱠᱷᱟᱱᱛᱷᱟ ᱩᱭᱳᱠᱚ ᱟᱨ ᱪᱮᱫ ᱮᱢᱟᱜ ᱞᱮᱭᱟᱠᱚ ᱩᱱᱠᱩ ᱫᱷᱟᱹᱨᱛᱤ ᱩᱴᱟᱹ ᱱᱚᱜ ᱚᱭ ᱮᱱᱟ ᱠᱚ ᱢᱮᱛᱟᱜᱼᱟ ᱡᱮᱢᱚᱱ ᱯᱷᱚᱲᱟᱱ ᱯᱷᱚᱲᱟᱱ ᱫᱚ ᱪᱮᱫ ᱠᱚ ᱢᱮᱛᱟᱜᱼᱟ ᱢᱟᱹᱨᱤᱪ ᱠᱚ ᱢᱮᱛᱟᱜᱼᱟ ᱱᱚᱜ ᱚᱭᱱᱟᱠᱩ ᱠᱟᱛᱷᱟᱜᱮ ᱵᱷᱮᱱᱛᱟ ᱫᱚᱠᱚ ᱨᱚᱲ ᱦᱚᱪᱚᱭᱟ ᱟᱵᱩ ᱦᱚᱲ ᱥᱚᱢᱟᱡᱽ ᱨᱮ

ᱪᱮᱹᱞᱮᱹᱯᱮ ᱧᱮᱞ ᱠᱮᱫ ᱠᱚᱣᱟ ᱧᱮᱞᱮ ᱵᱚᱞᱛᱮ ᱟᱵᱟᱨᱠᱚ ᱢᱮᱱᱟ ᱱᱟᱶᱟ ᱦᱚᱲ ᱥᱟᱶᱮᱢ ᱧᱟᱯᱟᱢ ᱞᱮᱱᱠᱷᱟᱱ ᱠᱳᱸᱵᱽᱲᱳᱠᱚ ᱢᱮᱛᱟ ᱠᱚᱣᱟ ᱱᱚᱜ ᱚᱭ ᱱᱚᱶᱟ ᱠᱚ ᱠᱟᱛᱷᱟᱜᱮ ᱟᱵᱚ ᱦᱚᱲ ᱥᱚᱢᱟᱡᱽ ᱨᱮ ᱢᱤᱫ ᱢᱤᱫ ᱡᱚᱠᱷᱟᱡ ᱚᱱᱟᱠᱚ ᱵᱮᱵᱚᱦᱟᱨ ᱛᱟᱵᱚᱱᱟ ᱱᱚᱶᱟ ᱨᱟᱪᱟᱢ ᱡᱚᱜ ᱠᱮᱫᱟ ᱫᱮᱱ ᱱᱟ ᱤᱢᱟᱹᱧ ᱢᱮ ᱥᱮᱛᱟᱜ ᱨᱮ ᱵᱮᱨᱮᱫ ᱞᱮᱱᱠᱷᱟᱱ ᱫᱮᱱ ᱪᱷᱩᱴᱠᱤ ᱡᱚᱱᱚᱜ ᱤᱢᱟᱹᱧ ᱢᱮ ᱨᱟᱪᱟᱧ ᱡᱚᱜᱟ ᱡᱮᱢᱚᱱ ᱚᱱᱟᱫᱚ ᱫᱟᱹᱛᱟᱹᱱᱤ ᱠᱟᱰᱮᱡ ᱠᱚ ᱢᱮᱛᱟᱜᱼᱟ ᱱᱚᱜ ᱚᱭ ᱱᱚᱶᱟ ᱠᱚ ᱠᱟᱛᱷᱟᱠᱚ ᱢᱮᱛᱟᱜᱼᱟ ᱦᱚᱲ ᱥᱚᱢᱟᱡᱽ ᱨᱮᱫᱚ ᱵᱷᱮᱱᱛᱟ ᱠᱟᱛᱷᱟ